ᱥᱟᱱᱛᱟᱞ ᱫᱷᱚᱨᱚᱢ ᱫᱚ ᱟᱹᱰᱤ ᱢᱚᱡᱽ ᱫᱷᱚᱨᱚᱢ ᱠᱟᱱᱟ ᱪᱮᱫᱟᱜ ᱡᱮ ᱡᱚᱛᱚ ᱡᱚᱛᱚ ᱟᱹᱛᱩᱨᱮ ᱥᱟᱱᱛᱟᱞ ᱦᱚᱲᱟᱜ ᱢᱟᱺᱡᱷᱤ ᱛᱷᱟᱱ ᱡᱟᱦᱮᱨ ᱛᱷᱟᱱ ᱢᱮᱱᱟᱜ ᱛᱟᱠᱚᱣᱟ ᱟᱨ ᱚᱸᱰᱮᱜᱮ ᱡᱚᱛᱚ ᱦᱚᱲ ᱠᱚ ᱯᱩᱡᱟᱹᱭᱟ ᱚᱠᱟ ᱫᱚ ᱟᱹᱛᱩᱨᱮᱱ ᱢᱟᱺᱡᱷᱤ ᱵᱟᱵᱟ ᱜᱚᱰᱮᱛ ᱵᱟᱵᱟ ᱯᱟᱨᱟᱱᱤᱠ ᱡᱚᱜᱽ ᱢᱟᱺᱡᱷᱤ ᱩᱱᱠᱩ ᱜᱮᱠᱚ ᱯᱩᱡᱟᱹᱭᱟ ᱡᱚᱛᱚ ᱟᱹᱛᱩᱨᱮ ᱢᱚᱬᱮ ᱦᱚᱲ ᱢᱮᱱᱟᱜ ᱠᱚᱣᱟ ᱩᱱᱠᱩ ᱜᱮᱠᱚ ᱯᱩᱡᱟᱹᱭᱟ ᱚᱠᱟ ᱫᱚ ᱵᱟᱦᱟ ᱯᱚᱨᱚᱵᱽ ᱨᱮ ᱥᱚᱦᱚᱨᱟᱭ ᱯᱚᱨᱚᱵᱽ ᱨᱮᱠᱚ ᱯᱩᱡᱟᱹᱭᱟ ᱟᱨ ᱢᱚᱡᱽ ᱜᱮᱠᱚ ᱯᱩᱡᱟᱹᱭᱟ ᱡᱮ ᱵᱚᱞᱮ ᱟᱹᱛᱩᱨᱮ ᱩᱱᱠᱩ ᱵᱚᱸᱜᱟ ᱵᱩᱨᱩ ᱠᱚ ᱠᱩᱥᱤ ᱦᱚᱪᱚ ᱠᱚᱣᱟ ᱠᱚ ᱯᱩᱡᱟᱹ ᱠᱟᱛᱮᱫ ᱟᱨ ᱟᱞᱮ ᱫᱚ ᱢᱚᱱᱫᱤᱨ ᱫᱚ ᱵᱟᱝᱞᱮ ᱪᱟᱞᱟᱜᱼᱟ ᱟᱞᱮ ᱫᱚ ᱟᱞᱮᱭᱟᱜ ᱡᱟᱦᱮᱨ ᱛᱷᱟᱱ ᱢᱟᱺᱡᱷᱤ ᱛᱷᱟᱱ ᱠᱚᱨᱮ ᱜᱮᱞᱮ ᱯᱩᱡᱟᱹᱭᱟ ᱟᱨ ᱡᱚᱛᱚ ᱦᱚᱲ ᱚᱱᱠᱟᱞᱮ ᱯᱩᱡᱟᱹᱭᱛᱮ ᱟᱞᱮᱭᱟᱜ ᱱᱚᱣᱟ ᱫᱤᱥᱚᱢ ᱵᱚᱞᱮ ᱜᱚᱴᱟ ᱫᱤᱥᱚᱢ ᱢᱚᱡᱽᱛᱮ ᱪᱟᱞᱟᱜ ᱠᱟᱱᱟ ᱡᱚᱛᱚ ᱟᱹᱛᱩ ᱨᱮᱠᱚ ᱯᱩᱡᱟᱹᱭᱛᱮ ᱟᱨ ᱢᱚᱡᱽᱜᱮ ᱦᱚᱲᱞᱮ ᱛᱟᱦᱮᱱ ᱠᱟᱱᱟ ᱵᱟᱞᱮ ᱨᱩᱣᱟᱹ ᱦᱟᱹᱥᱩ ᱠᱷᱚᱡ ᱦᱚᱞᱮ ᱵᱟᱧᱪᱟᱜ ᱠᱟᱱᱟ ᱚᱸᱰᱮᱞᱮ ᱯᱩᱡᱟᱹᱭᱮᱫ ᱠᱟᱱᱛᱮ ᱟᱨ ᱱᱤᱭᱟᱹᱜᱮ ᱵᱚᱞᱮ ᱥᱟᱱᱛᱟᱞ ᱥᱚᱢᱟᱡᱽ ᱨᱮᱱᱟᱜ ᱫᱷᱚᱨᱚᱢ ᱠᱟᱱᱟ ᱡᱟᱹᱛᱤ ᱫᱷᱚᱨᱚᱢ ᱠᱟᱱᱟ ᱵᱚᱞᱮ ᱡᱚᱛᱚ ᱦᱚᱲ ᱡᱮᱢᱚᱱ ᱟᱯᱮ ᱫᱚ ᱟᱯᱮᱭᱟᱜ ᱢᱟᱺᱡᱷᱤ ᱛᱷᱟᱱ ᱡᱟᱦᱮᱨ ᱛᱷᱟᱱ ᱨᱮ ᱯᱩᱡᱟᱹᱭ ᱯᱮ ᱟᱨ ᱯᱚᱨᱚᱵᱽ ᱯᱚᱨᱚᱵᱽ ᱯᱚᱨᱚᱵᱽ ᱨᱮ ᱯᱩᱡᱟᱹᱭ ᱯᱮ ᱟᱨ ᱟᱨ ᱥᱟᱱᱛᱟᱞ ᱥᱚᱢᱟᱡᱽ ᱨᱮᱱ ᱦᱚᱲ ᱠᱚᱣᱟᱜ ᱫᱚ ᱱᱤᱭᱟᱹ ᱠᱟᱱᱟ ᱵᱚᱞᱮ ᱡᱚᱛᱚ ᱦᱚᱲ ᱯᱚᱨᱚᱵᱽ ᱨᱮᱫᱚ ᱞᱩᱝᱜᱤ ᱯᱟᱺᱪᱤ ᱠᱚ ᱥᱚᱦᱚᱨᱟᱭ ᱯᱚᱨᱚᱵᱽ ᱠᱚᱨᱮ ᱫᱚᱵᱚᱱ ᱵᱟᱸᱫᱮ ᱡᱮᱢᱚᱱ ᱞᱩᱝᱜᱤ ᱯᱟᱺᱪᱤ ᱠᱚᱵᱚᱱ ᱵᱟᱸᱫᱮᱭᱟ ᱟᱨ ᱚᱱᱟ ᱠᱚ ᱵᱟᱸᱫᱮᱛᱮ ᱡᱮᱢᱚᱱ ᱟᱵᱚᱣᱟᱜ ᱥᱚᱢᱟᱡᱽ ᱚᱠᱟ ᱫᱚ ᱟᱵᱚᱣᱟᱜ ᱥᱚᱢᱟᱡᱽ ᱠᱟᱱᱟ ᱱᱚᱣᱟ ᱟᱵᱚᱣᱟᱜ ᱥᱚᱢᱟᱡᱽ ᱞᱟᱦᱟ ᱤᱫᱤᱜ ᱛᱟᱵᱚᱱᱢᱟ ᱟᱨ ᱟᱵᱚ ᱫᱚ ᱢᱚᱱᱫᱤᱨ ᱠᱚᱨᱮ ᱯᱩᱡᱟᱹ ᱫᱚ ᱵᱟᱵᱚᱱ ᱪᱟᱞᱟᱜᱢᱟ ᱡᱮᱢᱚᱱ ᱢᱟᱺᱡᱷᱤ ᱛᱷᱟᱱ ᱡᱟᱦᱮᱨ ᱛᱷᱟᱱ ᱠᱚᱨᱮ ᱜᱮᱵᱚᱱ ᱯᱩᱡᱟᱹᱭ ᱟᱨ ᱤᱱᱟᱹᱛᱮ ᱟᱵᱚᱣᱟᱜ ᱱᱚᱣᱟ ᱥᱚᱢᱟᱡᱽ ᱞᱟᱦᱟ ᱤᱫᱤᱜ ᱛᱟᱵᱚᱱᱢᱟ